ᱨᱮᱠᱳᱰᱤᱝ ᱠᱷᱚᱱ ᱥᱮᱨᱮᱧ ᱟᱸᱡᱚᱢ ᱫᱚ ᱟᱸᱰᱤᱴᱟᱧ ᱠᱩᱥᱤᱭᱟᱜᱼᱟ ᱚᱠᱟ ᱫᱚ ᱠᱟᱹᱢᱤ ᱞᱟᱝᱜᱟ ᱞᱮᱱᱠᱷᱟᱱ ᱢᱚᱱ ᱠᱚ ᱵᱟᱹᱲᱤᱡ ᱠᱚᱜ ᱠᱷᱟᱱ ᱥᱮᱨᱮᱧ ᱟᱲᱟᱜ ᱞᱮᱠᱷᱟᱱ ᱟᱹᱰᱤ ᱢᱚᱸᱡ ᱟᱹᱭᱠᱟᱹᱜᱼᱟ ᱢᱚᱱ ᱡᱤᱣᱤ ᱯᱷᱟᱨᱱᱟ ᱟᱭᱠᱟᱹᱜᱼᱟ ᱟᱨ ᱢᱚᱱᱮᱨᱮ ᱞᱟᱸᱜᱟ ᱠᱚᱸᱦᱚ ᱪᱟᱵᱟᱜᱼᱟ